ᱛᱤᱦᱤᱧ ᱱᱚᱜᱼᱚᱭ ᱥᱟᱵ ᱠᱟᱢ ᱱᱚᱣᱟ ᱫᱟᱨᱮ ᱵᱚᱱ ᱨᱚᱦᱚᱭᱮᱫ ᱠᱟᱱ ᱫᱟᱨᱮ ᱫᱚ ᱡᱚᱛᱚ ᱦᱚᱲ ᱫᱚ ᱜᱮᱫᱟᱵᱚᱱ ᱡᱟᱝ ᱠᱷᱚᱱ ᱵᱚᱱ ᱫᱟᱨᱮ ᱦᱚᱪᱚᱭᱟ ᱠᱮᱣ ᱫᱚ ᱱᱟᱨᱥᱟᱨᱤ ᱠᱷᱚᱱ ᱵᱚᱱ ᱫᱟᱨᱮ ᱦᱚᱪᱚ ᱠᱚᱣᱟ ᱩᱱᱠᱩ ᱛᱚᱠᱷᱚᱱ ᱫᱟᱨᱮ ᱠᱟᱛᱮᱫ ᱛᱚᱠᱷᱚᱱ ᱚᱱᱟ ᱫᱟᱨᱮ ᱟᱹᱜᱩ ᱠᱟᱛᱮᱫ ᱵᱚᱱ ᱚᱱᱟ ᱡᱟᱭᱜᱟ ᱵᱚᱱ ᱞᱟᱭᱟ ᱠᱤᱪᱷᱩᱜᱟᱱ ᱱᱟᱥᱮᱭᱟᱜ ᱫᱚ ᱱᱟᱥᱮᱭᱟᱜ ᱵᱚᱞᱛᱮ ᱜᱩᱱᱴᱷᱮ ᱠᱷᱟᱱᱮᱠ ᱵᱚᱱ ᱞᱟᱭᱟ ᱤᱱᱟᱹ ᱵᱷᱤᱛᱨᱤ ᱨᱮ ᱥᱟᱦᱟᱨ ᱠᱚᱵᱚᱱ ᱜᱩᱨᱤᱡ ᱥᱟᱨ ᱟᱨ ᱠᱤᱪᱷᱩ ᱨᱟᱥᱟᱭᱱᱤᱠ ᱥᱟᱨ ᱚᱱᱟ ᱠᱚ ᱱᱤᱭᱮᱛᱮ ᱚᱱᱟ ᱵᱚᱱ ᱢᱤᱠᱪᱟᱨᱟ ᱛᱟᱯᱚᱨᱮ ᱫᱟᱨᱮ ᱵᱚᱱ ᱨᱚᱦᱚᱭᱟ ᱨᱚᱦᱚᱭ ᱞᱮᱠᱷᱟᱱ ᱛᱚᱠᱷᱚᱱ ᱫᱚ ᱚᱱᱟ ᱫᱟᱨᱮ ᱫᱚ ᱡᱟᱱᱟᱢ ᱫᱟᱨᱮᱜᱼᱟ ᱡᱤᱣᱮᱫᱚᱜᱼᱟ ᱡᱤᱣᱮᱫ ᱞᱮᱱᱠᱷᱟᱱ ᱫᱟᱨᱮ ᱵᱩᱴᱟᱹᱨᱮ ᱫᱟᱜ ᱵᱚᱱ ᱫᱩᱞᱟᱜᱼᱟ ᱫᱟᱜ ᱫᱩᱞ ᱠᱟᱛᱮᱫ ᱵᱚᱱ ᱞᱚᱠᱠᱷᱳᱭᱟ ᱚᱱᱟ ᱫᱟᱨᱮ ᱥᱟᱠᱟᱢ ᱟᱲᱟᱜ ᱫᱟᱭ ᱥᱮ ᱵᱟᱭ ᱟᱲᱟᱜ ᱮᱫᱟ ᱡᱩᱫᱤᱭ ᱟᱲᱟᱜ ᱠᱮᱫ ᱠᱷᱟᱱ ᱛᱟᱦᱚᱞᱮ ᱢᱮᱱᱢᱮ ᱡᱮ ᱱᱚᱣᱟ ᱫᱟᱨᱮ ᱫᱚ ᱡᱤᱣᱮᱫ ᱮᱱ ᱛᱤᱧᱟᱹ ᱵᱟᱝ ᱱᱤᱛᱳᱜ ᱫᱚ ᱦᱟᱨᱟᱜ ᱛᱤᱧᱟᱹ ᱦᱟᱨᱟᱜ ᱠᱷᱟᱱ ᱛᱟᱦᱚᱞᱮ ᱩᱱᱤ ᱥᱟᱨ ᱵᱚᱱ ᱮᱢ ᱟᱠᱟᱫ ᱜᱮᱭᱟ ᱠᱤᱪᱷᱩ ᱥᱟᱨ ᱟᱨᱚ ᱫᱚᱠᱟᱱ ᱠᱷᱚᱱ ᱟᱹᱜᱩ ᱠᱟᱛᱮᱫ ᱵᱚᱱ ᱫᱟᱨᱮ ᱪᱟᱨ ᱫᱷᱟᱨᱮ ᱵᱩᱴᱟᱹ ᱨᱮ ᱢᱤᱫ ᱦᱟᱛ ᱵᱟ ᱰᱮᱹᱲ ᱦᱟᱛ ᱯᱷᱟᱸᱠᱼᱯᱷᱟᱸᱠ ᱛᱮᱵᱚᱱ ᱠᱷᱟᱸᱭᱫᱩᱜ ᱠᱟᱛᱮᱫ ᱱᱟᱥᱮᱼᱱᱟᱥᱮ ᱚᱱᱟ ᱫᱟᱨᱮ ᱫᱚᱵᱚᱱ ᱚᱱᱟ ᱫᱟᱨᱮ ᱜᱚᱸᱰᱟ ᱤᱭᱟᱹ ᱵᱩᱴᱟᱹ ᱨᱮᱵᱚᱱ ᱪᱩᱨᱩᱡ ᱟᱹᱪᱩᱨᱟ ᱪᱩᱨᱩᱡ ᱟᱪᱩᱨ ᱫᱷᱟᱯᱟᱣ ᱠᱟᱛᱮᱫ ᱛᱟᱯᱚᱨᱮ ᱟᱨᱚᱢ ᱫᱟᱜ ᱟᱫᱟ ᱫᱟᱜ ᱠᱟᱛᱮᱫ ᱡᱚᱠᱷᱚᱱ ᱩᱱᱤ ᱮᱥᱯᱨᱮᱭᱟᱫᱟ ᱟᱫᱚ ᱤᱭᱟᱹ ᱟᱲᱟᱜᱟ ᱟᱲᱟᱜ ᱞᱮᱠᱷᱟᱱ ᱛᱚᱠᱷᱚᱱ ᱚᱱᱟ ᱚᱱᱟ ᱡᱟᱠ ᱚᱱᱟ ᱥᱮᱱ ᱞᱮᱱᱠᱷᱟᱱ ᱩᱱᱤ ᱫᱟᱨᱮ ᱫᱚ ᱯᱚᱨᱼᱯᱚᱨᱚᱭ ᱫᱟᱨᱮ ᱦᱟᱨᱟᱜᱼᱟ ᱦᱟᱨᱟᱭᱮᱱᱟ ᱟᱨ ᱵᱚᱱ ᱞᱚᱠᱠᱷᱳᱭᱟ ᱡᱩᱫᱤ ᱫᱟᱨᱮ ᱥᱟᱠᱟᱢ ᱵᱟᱹᱲᱤᱡ ᱧᱚᱜ ᱧᱮᱞᱚᱜ ᱠᱟᱱᱟ ᱛᱟᱦᱚᱞᱮ ᱦᱳᱭᱛᱚ ᱥᱟᱠᱟᱢ ᱠᱚ ᱠᱩᱠᱩᱡᱚᱜ ᱠᱟᱱᱟ ᱛᱟᱦᱚᱞᱮ ᱵᱤᱥ ᱵᱚᱱ ᱟᱹᱜᱩᱭᱟ ᱨᱟᱱ ᱵᱚᱱ ᱟᱹᱜᱩᱭᱟ ᱮᱥᱯᱨᱮᱹ ᱢᱮᱥᱤᱱ ᱵᱚᱱ ᱟᱹᱜᱩᱭᱟ ᱚᱱᱟ ᱵᱚᱱ ᱮᱥᱯᱨᱮᱹᱭᱟ ᱫᱟᱨᱮ ᱥᱟᱠᱟᱢ ᱢᱚᱡᱽᱼᱚᱜ ᱞᱟᱹᱜᱤᱫ ᱛᱮ ᱟᱨ ᱡᱩᱫᱤ ᱛᱤᱡᱩ ᱠᱚ ᱥᱟᱵ ᱞᱮᱱᱠᱷᱟᱱ ᱚᱱᱟ ᱨᱮᱭᱟᱜ ᱦᱚᱸ ᱴᱤᱢᱮᱱᱴ ᱞᱟᱜᱟᱣᱼᱟ ᱠᱟᱨᱚᱱ ᱚᱱᱟ ᱫᱟᱨᱮ ᱛᱚ ᱵᱟᱧᱪᱟᱣ ᱦᱩᱭᱩᱜ ᱛᱤᱧᱟᱹ ᱛᱤᱡᱩ ᱠᱚ ᱦᱮᱡ ᱞᱮᱱᱠᱷᱟᱱ ᱡᱚᱢ ᱪᱟᱵᱟᱭᱟᱠᱚ ᱟᱞᱚ ᱡᱚᱢ ᱦᱚᱪᱚ ᱠᱚ ᱞᱟᱹᱜᱤᱫ ᱛᱮ ᱚᱱᱟ ᱵᱤᱥ ᱫᱚᱵᱚᱱ ᱵᱮᱵᱚᱦᱟᱨᱟ ᱵᱮᱵᱚᱦᱟᱨ ᱞᱮᱠᱷᱟᱱ ᱛᱟᱦᱚᱞᱮ ᱵᱤᱥ ᱩᱱᱤ ᱛᱤᱡᱩ ᱦᱚᱸᱭ ᱜᱩᱡᱩᱜᱼᱟ ᱛᱤᱡᱩᱭ ᱜᱚᱡ ᱞᱮᱱᱠᱷᱟᱱ ᱫᱟᱨᱮ ᱦᱚᱸ ᱢᱚᱡᱽᱼᱚᱜ ᱛᱤᱧᱟᱹ ᱫᱟᱨᱮ ᱢᱚᱡᱽ ᱞᱮᱱᱠᱷᱟᱱ ᱫᱤᱱᱼᱫᱤᱱ ᱮᱥᱯᱨᱮᱭᱟᱫᱟ ᱫᱤᱱᱼᱫᱤᱱ ᱯᱚᱨᱼᱯᱚᱨ ᱩᱱᱤ ᱫᱚᱭ ᱦᱟᱨᱟᱜ ᱛᱮᱜᱮᱭ ᱛᱮᱦᱮᱱᱟ ᱢᱤᱫ ᱨᱚᱠᱚᱢ ᱠᱟᱨᱚᱱ ᱡᱚᱢᱮᱭ ᱧᱟᱢᱟ ᱡᱚᱢᱮᱭ ᱧᱟᱢ ᱠᱷᱟᱱ ᱯᱚᱨᱼᱯᱚᱨᱮᱭ ᱦᱟᱨᱟᱜᱼᱟ ᱦᱟᱨᱟᱭᱮᱱᱟ ᱦᱟᱨᱟ ᱞᱮᱱᱠᱷᱟᱱ ᱟᱫᱚ ᱛᱚᱠᱷᱚᱱ